ᱦᱮᱸ ᱦᱮᱞᱳ ᱦᱮᱸ ᱤᱧ ᱡᱚᱸᱦᱟᱨ ᱜᱮ ᱠᱟᱴᱷ ᱢᱤᱥᱛᱨᱤ ᱜᱤᱧ ᱢᱮᱱᱮᱫᱼᱟ ᱦᱮᱸ ᱚᱱᱟᱜᱮ ᱟᱫᱚ ᱛᱤᱱᱟᱹᱜ ᱜᱟᱱ ᱵᱚᱞᱮ ᱵᱟᱹᱲᱤᱡ ᱠᱟᱱ ᱛᱟᱢ ᱛᱮ ᱦᱮᱸ ᱚ ᱟᱨ ᱚᱱᱟ ᱠᱷᱩᱱᱴᱤ ᱛᱮᱫ ᱠᱚᱫᱚ ᱢᱚᱡᱽ ᱜᱮᱭᱟ ᱥᱮ ᱨᱟᱹᱯᱩᱫ ᱵᱟᱲᱟᱣ ᱠᱟᱱ ᱜᱮᱭᱟ ᱚᱱᱟ ᱦᱚᱸ ᱦᱮᱸ ᱟᱫᱚ ᱵᱟᱝᱠᱷᱟᱱ ᱫᱚ ᱚᱱᱟ ᱞᱮᱠᱟᱛᱮ ᱱᱟᱣᱟᱛᱮ ᱡᱩᱛ ᱞᱮᱠᱷᱟᱱ ᱫᱚ ᱵᱟᱝ ᱡᱩᱛ ᱠᱚᱜᱼᱟ ᱢᱟᱨᱮᱭᱟᱜ ᱜᱮ ᱛᱚᱵᱮ ᱡᱩᱛ ᱦᱩᱭᱩᱜᱼᱟ ᱱᱟᱣᱟᱱᱟᱜ ᱫᱚ ᱵᱟᱝ ᱞᱟᱜᱟᱣ ᱦᱩᱭᱩᱜᱼᱟ ᱟᱫᱚ ᱱᱟᱣᱟᱱᱟᱜ ᱞᱟᱜᱟᱣ ᱦᱩᱭᱩᱜᱼᱟ ᱚᱠᱟ ᱠᱚᱨᱮᱫ ᱦᱟᱸᱰᱮ ᱱᱟᱰᱮ ᱟᱫᱚ ᱠᱷᱚᱨᱪᱟᱜᱼᱟ ᱟᱹᱰᱤ ᱡᱟᱹᱥᱛᱤ ᱯᱟᱥᱮᱡ ᱚᱱᱟ ᱛᱮᱫᱚ ᱦᱮᱸ ᱦᱮᱸ ᱦᱮᱸ ᱦᱮᱸ ᱟᱨ ᱛᱚᱵᱮ ᱚᱱᱟᱜᱮ ᱡᱩᱛ ᱟᱨᱚ ᱦᱩᱭᱩᱜᱼᱟ ᱵᱟᱝ ᱵᱟᱝ ᱚᱱᱠᱟᱱ ᱢᱤᱥᱛᱨᱤ ᱦᱚᱸ ᱵᱟᱝ ᱠᱟᱹᱱᱟᱹᱧ ᱢᱚᱡᱽ ᱜᱤᱧ ᱡᱩᱛᱟ ᱪᱮᱫᱟᱜ ᱡᱮ ᱯᱚᱭᱥᱟᱧ ᱦᱟᱛᱟᱣ ᱛᱟᱢᱟ ᱟᱨᱦᱚᱸ ᱡᱮᱢᱚᱱ ᱛᱮᱢᱚᱱ ᱫᱚ ᱵᱟᱹᱧ ᱡᱩᱛ ᱠᱟᱛᱟᱢᱟ ᱮᱱᱛᱮᱫ ᱢᱚᱡᱽ ᱛᱮᱜᱮᱧ ᱡᱩᱛ ᱠᱟᱛᱟᱢᱟ ᱦᱮᱸ ᱚᱸᱰᱮ ᱫᱚᱠᱟᱱ ᱨᱮᱜᱮ ᱦᱮᱸ ᱜᱟᱯᱟ ᱥᱮᱛᱟᱜ ᱵᱮᱞᱟ ᱥᱮᱫ ᱟᱹᱜᱩᱭ ᱢᱮ ᱦᱟᱸᱜ ᱡᱚᱛᱚ ᱦᱟᱸᱜ ᱥᱟᱹᱛ ᱫᱚ ᱢᱤᱫ ᱫᱤᱱ ᱨᱮᱜᱮ ᱥᱟᱹᱛᱟᱹᱜᱼᱟ ᱚᱸᱰᱮ ᱦᱚᱸ ᱟᱭᱢᱟ ᱢᱤᱥᱛᱨᱤ ᱢᱮᱱᱟᱜ ᱠᱚᱛᱤᱧᱟ ᱤᱧ ᱨᱮᱱ ᱦᱚᱸ ᱫᱚᱦᱚ ᱠᱟᱜ ᱠᱚᱣᱟᱧ ᱠᱟᱹᱢᱤ ᱵᱟᱞᱟ ᱦᱮᱸ ᱴᱷᱤᱠ ᱦᱮᱸ ᱤᱧ ᱵᱟᱹᱧ ᱛᱟᱦᱮᱱ ᱨᱮᱦᱚᱸ ᱟᱪᱪᱷᱟ ᱩᱱᱠᱩ ᱢᱩᱱᱤᱥᱤᱧ ᱞᱟᱹᱭ ᱠᱚᱣᱟ ᱦᱟᱸᱜ ᱱᱚᱝᱠᱟ ᱱᱚᱝᱠᱟ ᱱᱚᱰᱮᱱᱤᱡ ᱢᱤᱫ ᱦᱚᱲᱮ ᱟᱹᱜᱩᱭᱮᱫᱟ ᱱᱚᱣᱟ ᱡᱤᱱᱤᱥ ᱩᱱᱤᱭᱟᱜ ᱡᱩᱛ ᱠᱟᱛᱮᱫ ᱦᱚᱸ ᱢᱚᱡᱽ ᱦᱮᱸ ᱴᱷᱤᱠ ᱦᱮᱸ ᱢᱟ ᱡᱚᱸᱦᱟᱨ ᱜᱮ